ᱡᱷᱟᱲᱜᱨᱟᱢ ᱯᱚᱱᱚᱛ ᱨᱮᱫᱚ ᱟᱹᱰᱤ ᱱᱚᱣᱟ ᱠᱚᱨᱮ ᱫᱚ ᱫᱟᱜ ᱫᱚ ᱥᱮᱭᱨᱚᱠᱚᱢ ᱵᱟᱭ ᱫᱟᱜ ᱠᱟᱜᱼᱟ ᱟᱨ ᱤᱧ ᱚᱱᱟ ᱵᱚᱨᱥᱟ ᱪᱷᱟᱲᱟ ᱟᱞᱮᱭᱟᱜ ᱫᱚ ᱫᱟᱜ ᱵᱟᱹᱱᱩᱜᱼᱟ ᱟᱨ ᱵᱚᱨᱥᱟ ᱨᱮ ᱫᱟᱜ ᱛᱮᱜᱮ ᱟᱞᱮᱭᱟᱜ ᱪᱟᱥᱼᱵᱟᱥ ᱦᱩᱭᱩᱜᱼᱟ ᱟᱨ ᱟᱞᱮᱥᱮᱫ ᱫᱚ ᱴᱚᱸᱰᱟᱝ ᱜᱮᱭᱟ ᱛᱚ ᱚᱱᱟ ᱠᱷᱟᱹᱛᱤᱨ ᱛᱮ ᱡᱟᱦᱟᱸ ᱛᱤᱥ ᱠᱚᱨᱮ ᱠᱮᱱᱮᱞ ᱫᱟᱜ ᱠᱚ ᱮᱢᱟ ᱤᱱᱟᱹ ᱫᱟᱜ ᱠᱚᱛᱮ ᱜᱮ ᱮᱢᱱᱤ ᱡᱟᱦᱟᱱᱟᱜ ᱠᱚᱞᱮ ᱨᱚᱦᱚᱭ ᱵᱟᱲᱟ ᱡᱚᱝᱟᱜᱼᱟ ᱟᱨ ᱪᱟᱹᱛ ᱵᱟᱹᱭᱥᱟᱹᱠᱷ ᱫᱤᱱ ᱦᱚᱸ ᱫᱟᱜᱟᱭ ᱦᱚᱭᱟᱛᱮ ᱫᱟᱜᱟᱭ ᱟᱨᱮᱞ ᱦᱚᱸ ᱧᱩᱨᱩᱜ ᱜᱮᱭᱟ ᱚᱱᱠᱟ ᱜᱮ ᱱᱚᱣᱟ ᱠᱚᱨᱮ ᱫᱚ ᱦᱚᱭ ᱫᱚ ᱨᱮᱭᱟᱲ ᱫᱤᱱ ᱦᱚᱸ ᱨᱮᱭᱟᱲ ᱜᱮᱭᱟ ᱟᱨ ᱱᱚᱣᱟ ᱠᱚᱨᱮ ᱫᱚ ᱪᱟᱥ ᱵᱚᱞᱛᱮ ᱫᱚ ᱥᱮᱨᱚᱠᱚᱢ ᱪᱮᱫ ᱦᱚᱸ ᱵᱟᱞᱮ ᱪᱟᱥᱟ ᱢᱟᱱᱮ ᱫᱟᱜ ᱞᱮᱠᱷᱟᱱ ᱞᱮ ᱪᱟᱥᱟ ᱛᱩᱲᱤ ᱠᱚ ᱛᱤᱞᱢᱤᱧ ᱠᱚᱞᱮ ᱪᱟᱥᱟ ᱤᱱᱟᱹ ᱠᱚᱜᱮᱞᱮ ᱪᱟᱥᱟ ᱟᱨ ᱥᱮ ᱨᱚᱠᱚᱢ ᱫᱚ ᱪᱟᱥᱼᱵᱟᱥ ᱵᱟᱝ ᱦᱩᱭᱩᱜᱼᱟ